ᱤᱧ ᱢᱤᱫᱴᱟᱝ ᱯᱩᱛᱷᱤ ᱨᱮ ᱸᱤᱫᱴᱟᱝ ᱜᱚᱞᱯᱷᱚᱧ ᱯᱟᱲᱦᱟᱣ ᱞᱮᱫᱟ ᱵᱟᱨᱭᱟ ᱪᱮᱬᱮ ᱟᱨ ᱦᱟᱛᱤ ᱨᱮᱱᱟᱜ ᱛᱚ ᱯᱳᱭᱞᱟᱹ ᱫᱚ ᱠᱟᱹᱴᱤᱡ ᱜᱤᱫᱽᱨᱟᱹᱣᱟᱜ ᱜᱚᱞᱯᱚ ᱞᱮᱠᱟᱧ ᱵᱩᱡᱷᱟᱹᱣ ᱠᱮᱫᱟ ᱩᱱᱟᱹᱜ ᱫᱚ ᱵᱟᱹᱧ ᱵᱟᱹᱧ ᱠᱩᱥᱤᱭᱟᱜ ᱠᱟᱱ ᱛᱟᱦᱮᱸᱜ ᱛᱟᱨᱯᱚᱨᱮ ᱥᱮᱥ ᱫᱷᱟᱹᱵᱤᱡ ᱡᱚᱠᱷᱚᱱᱤᱧ ᱯᱟᱲᱦᱟᱣ ᱠᱮᱫᱟ ᱛᱚᱠᱷᱚᱱ ᱛᱚᱠᱷᱚᱱᱤᱧ ᱠᱩᱥᱤᱭᱟᱫᱟ ᱟᱨ ᱚᱱᱟ ᱵᱳᱭ ᱨᱮᱱᱟᱜ ᱥᱮ ᱚᱱᱟ ᱜᱚᱞᱯᱷᱚ ᱨᱮᱱᱟᱜ ᱢᱟᱱᱮ ᱤᱫᱤ ᱠᱟᱛᱮ ᱡᱟᱦᱟᱸ ᱥᱤᱠᱷᱱᱟᱹᱛᱤᱧ ᱧᱟᱢ ᱠᱮᱫᱟ ᱚᱱᱟ ᱦᱩᱭᱩᱜ ᱠᱟᱱᱟ ᱡᱮᱠᱳᱱᱳ ᱦᱚᱲᱟᱜ ᱥᱮ ᱡᱮᱠᱳᱱᱳ ᱢᱟᱹᱱᱢᱤ ᱵᱟ ᱡᱤᱭᱟᱹᱞᱤ ᱦᱳᱭ ᱦᱚᱪᱚᱱ ᱚᱦᱚᱝᱠᱟᱨ ᱫᱚ ᱵᱟᱭ ᱴᱷᱤᱠᱟᱭ ᱚᱦᱚᱝᱠᱟᱨ ᱞᱮᱱᱠᱷᱟᱱ ᱫᱷᱚᱝᱥᱚ ᱫᱚ ᱢᱤᱫ ᱫᱤᱱ ᱦᱳᱭᱳᱜ ᱜᱮᱭᱟ ᱱᱚᱣᱟ ᱜᱮ ᱥᱤᱠᱷᱱᱟᱹᱛᱤᱧ ᱧᱟᱢ ᱠᱮᱫᱟ ᱮᱵᱚᱝ ᱚᱱᱟ ᱜᱚᱞᱯᱚ ᱚᱱᱟᱛᱤᱧ ᱠᱩᱥᱤᱭᱟᱫᱟ